ᱟᱵᱚ ᱱᱚᱣᱟ ᱯᱟᱛᱟ ᱦᱩᱭᱩᱜᱼᱟ ᱥᱮ ᱡᱟᱫᱽᱜᱚᱱ ᱯᱚᱭᱞᱟ ᱵᱟᱹᱭᱥᱟᱹᱠᱷ ᱨᱮ ᱡᱷᱟᱹᱞ ᱡᱷᱟᱹᱞ ᱛᱮ ᱦᱚᱲ ᱠᱚ ᱦᱤᱡᱩᱜ ᱛᱟᱵᱚᱱᱟ ᱟᱭᱢᱟ ᱥᱟᱺᱜᱤᱧ ᱥᱟᱺᱜᱤᱧ ᱛᱮᱠᱚ ᱦᱚᱲ ᱠᱚ ᱦᱤᱡᱩᱜᱼᱟ ᱛᱟᱨᱯᱚᱨᱮ ᱱᱚᱣᱟ ᱟᱵᱚ ᱟᱭᱢᱟ ᱠᱤᱪᱷᱩ ᱦᱩᱭᱩᱜᱼᱟ ᱯᱟᱛᱟᱨᱮ ᱧᱮᱧᱮᱞ ᱞᱟᱹᱜᱤᱫ ᱠᱚ ᱦᱤᱡᱩᱜᱼᱟ ᱥᱟᱺᱜᱤᱧ ᱥᱟᱺᱜᱤᱧ ᱦᱚᱲ ᱛᱟᱨᱯᱚᱨᱮ ᱟᱵᱚ ᱱᱚᱸᱰᱮ ᱢᱮᱞᱟᱨᱮ ᱟᱭᱢᱟ ᱠᱤᱪᱷᱩ ᱦᱩᱭᱩᱜ ᱛᱟᱵᱚᱱᱟ ᱱᱚᱣᱟ ᱠᱤᱪᱨᱤᱡ ᱠᱷᱟᱹᱰᱣᱟᱹᱜ ᱠᱚ ᱠᱤᱨᱤᱧᱟ ᱟᱵᱚ ᱥᱟᱶ ᱥᱟᱶᱛᱮ ᱛᱟᱨᱯᱚᱨᱮ ᱱᱚᱣᱟ ᱥᱟᱦᱮᱵᱽᱰᱟᱸᱜᱟ ᱯᱟᱛᱟ ᱦᱚᱸ ᱱᱚᱣᱟ ᱠᱚᱨᱮᱜ ᱦᱩᱭᱩᱜᱼᱟ ᱛᱟᱨᱯᱚᱨᱮ ᱜᱚᱨᱟ ᱯᱟᱛᱟ ᱟᱭᱢᱟ ᱯᱟᱛᱟ ᱠᱚ ᱦᱩᱭᱩᱜ ᱛᱟᱵᱚᱱᱟ ᱟᱵᱚ ᱜᱚᱼᱵᱟᱵᱟ ᱛᱟᱨᱯᱚᱨᱮ ᱢᱮᱞᱟ ᱵᱳᱢᱟᱱ ᱛᱚᱞᱟ ᱢᱟᱜᱽ ᱢᱮᱞᱟ ᱠᱚ ᱛᱟᱨᱯᱚᱨᱮ ᱚᱱᱟ ᱠᱚᱨᱮᱜ ᱪᱟᱞᱟᱜᱼᱟ ᱡᱚᱛᱚᱦᱚᱲ ᱠᱚ ᱪᱟᱞᱟᱜ ᱛᱟᱵᱚᱱᱟ ᱢᱮᱞᱟ ᱧᱮᱞ ᱟᱭᱢᱟ ᱥᱟᱺᱜᱤᱧ ᱥᱟᱺᱜᱤᱧ ᱦᱚᱲ ᱠᱚ ᱴᱷᱟᱶ ᱦᱤᱡᱩᱜᱼᱟ ᱛᱟᱨᱯᱚᱨᱮ ᱱᱚᱣᱟ ᱟᱵᱚ ᱫᱟᱢᱳᱫᱚᱨ ᱡᱟᱝ ᱵᱟᱦᱟ ᱵᱟᱥᱟᱱ ᱤᱭᱟᱹᱭ ᱞᱟᱹᱜᱤᱫ ᱵᱚᱱ ᱪᱟᱞᱟᱜᱼᱟ ᱛᱟᱨᱯᱚᱨᱮ ᱟᱵᱚ ᱱᱚᱣᱟ ᱡᱟᱝ ᱵᱟᱦᱟ ᱵᱷᱟᱥᱟᱱ ᱞᱟᱹᱜᱤᱫ ᱪᱟᱞᱟᱣ ᱠᱟᱛᱮᱜ ᱟᱵᱚ ᱵᱚᱱ ᱵᱷᱟᱥᱟᱱ ᱞᱟᱹᱜᱤᱫ ᱵᱮᱵᱚᱦᱟᱨ ᱪᱟᱞᱟᱜ ᱟᱵᱚᱱ